ᱯᱞᱟᱥᱴᱤᱠ ᱫᱚ ᱱᱩᱱᱟᱹᱜ ᱵᱟᱹᱲᱤᱡ ᱡᱤᱱᱤᱥ ᱠᱟᱱᱟ ᱡᱮ ᱯᱟᱞᱮᱱ ᱱᱚᱣᱟ ᱫᱩᱱᱤᱭᱟᱹ ᱨᱮᱫᱚ ᱱᱚᱣᱟ ᱠᱷᱚᱱ ᱵᱟᱹᱲᱤᱡ ᱫᱚ ᱟᱨ ᱪᱮᱫ ᱦᱚᱸ ᱵᱟᱝ ᱠᱟᱱᱟ ᱢᱟᱱᱮ ᱵᱟᱹᱲᱤᱡ ᱠᱷᱚᱱ ᱦᱚᱸ ᱵᱟᱹᱲᱤᱡ ᱡᱤᱱᱤᱥ ᱠᱟᱱᱟ ᱯᱞᱟᱥᱴᱤᱠ ᱫᱚ ᱪᱮᱫᱟᱜ ᱥᱮ ᱡᱚᱛᱚ ᱡᱤᱱᱤᱥ ᱜᱮᱵᱚᱱ ᱵᱟᱰᱟᱭᱟ ᱡᱮᱛᱮ ᱡᱤᱱᱤᱥ ᱜᱮ ᱥᱮᱭᱟᱜᱼᱟ ᱞᱮᱠᱤᱱ ᱯᱞᱟᱥᱴᱤᱠ ᱫᱚ ᱛᱤᱥᱦᱚᱸ ᱡᱤᱵᱚᱱᱨᱮ ᱵᱟᱥᱮᱭᱟᱜᱼᱟ ᱡᱟᱦᱟᱸ ᱞᱮᱠᱟ ᱵᱟᱹᱫᱽ ᱵᱟᱹᱭᱦᱟᱹᱲ ᱠᱚᱨᱮ ᱟᱜᱟᱨ ᱢᱟᱱᱞᱳ ᱯᱞᱟᱥᱴᱤᱠ ᱩᱰᱟᱹᱣ ᱪᱟᱞᱟᱣᱮᱱᱟ ᱚᱱᱟ ᱫᱚ ᱱᱚᱝᱠᱟᱜᱮ ᱛᱟᱦᱮᱱᱟ ᱟᱹᱰᱤ ᱥᱟᱞᱮ ᱥᱟᱞ ᱫᱷᱟᱹᱨᱤᱡᱽ ᱟᱹᱰᱤ ᱥᱮᱨᱢᱟ ᱫᱷᱟᱹᱨᱤᱡ ᱱᱚᱶᱟ ᱫᱚ ᱱᱚᱝᱠᱟᱜᱮ ᱛᱟᱦᱮᱱᱟ ᱛᱤᱥᱦᱚᱸ ᱱᱚᱣᱟ ᱫᱚ ᱥᱮᱭᱟ ᱦᱚᱸ ᱵᱟᱭ ᱥᱮ ᱪᱮᱫᱦᱚᱸ ᱵᱟᱝ ᱱᱚᱣᱟ ᱠᱷᱟᱹᱛᱤᱨ ᱜᱮ ᱟᱵᱚᱣᱟᱜ ᱪᱟᱥᱵᱟᱥ ᱠᱚᱦᱚᱸ ᱰᱷᱤᱞᱟᱹᱣ ᱩᱛᱟᱹᱨᱚᱜ ᱠᱟᱱᱟ ᱯᱞᱟᱥᱴᱤᱠ ᱨᱮ ᱡᱟᱦᱟᱸ ᱡᱤᱱᱤᱥ ᱜᱮᱵᱚ ᱟᱹᱜᱩᱭᱮᱜᱼᱟ ᱵᱮᱥ ᱢᱮᱱᱛᱮ ᱡᱷᱳᱞᱟᱢᱟ ᱵᱟᱝ ᱵᱚ ᱤᱫᱤᱭᱮᱜᱼᱟ ᱯᱞᱟᱥᱴᱤᱠ ᱨᱮᱜᱮ ᱟᱹᱰᱤ ᱮᱠᱫᱚᱢ ᱪᱟᱞᱟᱣ ᱠᱟᱛᱮᱫ ᱯᱞᱟᱥᱴᱤᱠ ᱵᱚᱱ ᱟᱹᱜᱩ ᱫᱟᱲᱮᱭᱟᱜᱼᱟ ᱥᱟᱢᱟᱱ ᱠᱚ ᱮᱢᱟᱨᱚᱜᱼᱟ ᱟᱫᱚ ᱯᱞᱟᱥᱴᱤᱠ ᱨᱮᱱᱟᱜ ᱡᱤᱱᱤᱥ ᱡᱚᱢ ᱛᱮᱦᱚᱸ ᱦᱚᱲᱢᱚ ᱞᱟᱹᱜᱤᱫ ᱫᱚ ᱟᱹᱰᱤᱜᱮ ᱞᱚᱠᱥᱟᱱ ᱡᱤᱱᱤᱥ ᱠᱟᱱᱟ ᱟᱨ ᱱᱚᱣᱟ ᱨᱮᱭᱟᱜ ᱫᱚ ᱯᱞᱟᱥᱴᱤᱠ ᱟᱜ ᱡᱟᱦᱟᱸᱭ ᱜᱮ ᱡᱟᱦᱟᱱᱟᱜᱼᱮ ᱡᱚᱢ ᱟᱠᱟᱫᱟ ᱮᱱᱠᱷᱟᱱ ᱫᱚ ᱦᱚᱲᱢᱚ ᱨᱮ ᱟᱹᱰᱤ ᱠᱤᱪᱷᱩ ᱟᱡᱟᱨ ᱵᱮᱢᱟᱨᱤᱧ ᱧᱟᱧᱟᱢᱟ ᱚᱱᱟ ᱪᱤᱠᱟᱹ ᱯᱞᱟᱥᱴᱤᱠ ᱠᱷᱚᱱ ᱫᱚ ᱟᱵᱚᱫᱚ ᱢᱟᱱᱮ ᱥᱟᱦᱟᱜᱮ ᱟᱹᱰᱤ ᱵᱷᱟᱹᱜᱤᱭᱟ ᱯᱞᱟᱥᱴᱤᱠ ᱫᱚ ᱟᱹᱰᱤᱜᱮ ᱵᱟᱹᱲᱤᱡ ᱡᱤᱱᱤᱥ ᱠᱟᱱᱟ ᱟᱹᱰᱤ ᱠᱷᱚᱨᱱᱟᱠ ᱡᱤᱱᱤᱥ ᱠᱟᱱᱟ ᱱᱚᱣᱟ ᱫᱚ ᱱᱚᱣᱟ ᱥᱩᱨ ᱥᱟᱹᱜᱤᱧ ᱨᱮ ᱡᱩᱫᱤ ᱢᱟᱱᱞᱚ ᱯᱞᱟᱥᱴᱤᱠ ᱡᱟᱦᱟᱸ ᱨᱮᱵᱚᱱ ᱧᱮᱞᱟ ᱚᱱᱟᱫᱚ ᱟᱛᱟᱨ ᱜᱤᱰᱤ ᱜᱮ ᱵᱮᱥᱟ ᱚᱱᱟ ᱫᱚᱦᱚ ᱫᱚ ᱵᱟᱭ ᱵᱮᱥᱟ ᱯᱞᱟᱥᱴᱤᱠ ᱫᱚ ᱟᱹᱰᱤ ᱠᱷᱟᱨᱟᱯ ᱡᱤᱱᱤᱥ ᱠᱟᱱᱟ